ᱵᱤᱨᱵᱷᱩᱢ ᱦᱚᱱᱚᱛ ᱨᱮ ᱥᱟᱶᱟᱨ ᱥᱮᱵᱟ ᱵᱮᱵᱚᱥᱛᱷᱟ ᱫᱚ ᱢᱮᱱᱠᱷᱟᱱ ᱢᱚᱸᱡᱽ ᱜᱮ ᱢᱮᱱᱟᱜᱼᱟ ᱡᱮᱞᱮᱠᱟ ᱥᱚᱨᱠᱟᱨᱤ ᱥᱮ ᱵᱮᱥᱚᱨᱠᱟᱨᱤ ᱵᱟᱱᱟᱨ ᱜᱮ ᱢᱮᱱᱟᱜᱼᱟ ᱛᱚᱵᱮ ᱢᱮᱱ ᱠᱷᱟᱱ ᱡᱟᱦᱟᱸ ᱛᱷᱟᱱᱤᱛ ᱩᱯᱚ ᱛᱟᱞᱢᱟ ᱢᱮᱱᱟᱜᱼᱟ ᱚᱸᱰᱮ ᱥᱮᱴᱮᱨ ᱛᱚᱨᱟ ᱪᱤᱠᱤᱥᱥᱟ ᱫᱚ ᱵᱟᱝ ᱠᱚ ᱧᱟᱢ ᱦᱚᱫᱟ ᱛᱚ ᱚᱱᱟ ᱛᱮ ᱟᱛᱳ ᱴᱚᱞᱟ ᱨᱮᱱ ᱦᱚᱲ ᱱᱮᱛᱟᱨ ᱫᱚ ᱵᱮᱼᱥᱚᱨᱠᱟᱨᱤ ᱡᱟᱦᱟᱸ ᱪᱤᱠᱤᱥᱥᱟ ᱵᱮᱵᱚᱥᱛᱟ ᱚᱸᱰᱮ ᱜᱮᱠᱚ ᱪᱟᱞᱟᱜ ᱠᱟᱱᱟ ᱚᱸᱰᱮ ᱫᱚ ᱱᱚᱜ ᱚᱭ ᱥᱟᱥᱛᱷᱚ ᱨᱮᱱᱟᱜ ᱠᱟᱨᱰ ᱠᱚ ᱤᱫᱤ ᱠᱟᱛᱮᱫ ᱚᱸᱰᱮ ᱠᱚ ᱪᱤᱠᱤᱥᱥᱟᱜ ᱠᱟᱱᱟ ᱪᱮᱫᱟᱜ ᱥᱮ ᱥᱚᱨᱠᱟᱨᱤ ᱦᱟᱥᱯᱟᱛᱟᱞ ᱠᱚᱨᱮ ᱫᱚ ᱥᱮᱱ ᱛᱚᱨᱟ ᱪᱤᱠᱤᱥᱥᱟ ᱵᱟᱝ ᱠᱚ ᱮᱦᱚᱵ ᱦᱚᱫᱟ ᱨᱳᱜᱤ ᱠᱚ ᱫᱚᱦᱚ ᱠᱟᱠᱚ ᱠᱟᱱᱟ ᱟᱰᱤ ᱜᱷᱟᱲᱤᱡ ᱛᱟᱯᱚᱨ ᱩᱝᱠᱩ ᱴᱷᱤᱠ ᱴᱷᱟᱠ ᱵᱟᱝᱠᱚ ᱧᱮᱞᱮᱫ ᱠᱚᱣᱟ ᱚᱱᱟ ᱛᱮ ᱵᱮ ᱫᱷᱮᱨ ᱦᱚᱲ ᱜᱮ ᱱᱤᱛᱚᱜ ᱫᱚ ᱥᱟᱥᱛᱷᱚ ᱥᱟᱛᱷᱤ ᱠᱟᱨᱰ ᱤᱫᱤ ᱠᱟᱛᱮᱜ ᱵᱮᱼᱥᱚᱨᱠᱟᱨᱤ ᱥᱟᱶᱟᱨ ᱥᱮᱵᱟ ᱨᱮᱜᱮ ᱫᱷᱮᱨ ᱪᱤᱠᱤᱥᱥᱟ ᱫᱚᱠᱚ ᱪᱟᱞᱟᱜ ᱠᱟᱱᱟ